ᱤᱧ ᱠᱚᱞᱮᱡᱽ ᱯᱨᱳᱜᱨᱟᱢᱨᱮᱧ ᱥᱮᱨᱮᱧ ᱞᱮᱫ ᱡᱛᱟᱦᱮᱱ ᱥᱮᱨᱮᱧ ᱫᱚ ᱟᱹᱰᱤ ᱢᱚᱡᱽ ᱜᱮ ᱛᱟᱦᱮᱸ ᱠᱟᱱᱟ ᱢᱚᱡᱽ ᱜᱮ ᱥᱮᱨᱮᱧ ᱨᱮᱱᱟᱜ ᱢᱮᱱᱮᱛ ᱫᱚ ᱛᱟᱦᱮᱸ ᱠᱟᱱᱟ ᱥᱮᱨᱮᱧ ᱯᱳᱭᱞᱳ ᱫᱚ ᱫᱚᱢᱮᱧ ᱵᱚᱛᱚᱨᱚᱜ ᱠᱟᱱ ᱛᱟᱦᱮᱫ ᱥᱮᱨᱮᱧ ᱢᱩᱪᱟᱹᱫᱼᱮᱱ ᱚᱠᱛᱚ ᱫᱚ ᱢᱚᱱᱮ ᱨᱮ ᱯᱷᱩᱨᱛᱤ ᱡᱨ ᱥᱮ ᱥᱟᱦᱚᱥ ᱰᱷᱤᱨᱮᱱ ᱛᱮ ᱟᱹᱰᱤ ᱢᱚᱡᱽ ᱜᱮᱧ ᱟᱹᱭᱠᱟᱹᱣ ᱠᱮᱜᱼᱟ ᱱᱚᱣᱟ ᱜᱮᱧ ᱞᱟᱹᱭ ᱥᱚᱫᱚᱨᱮᱜᱼᱟ